ᱟᱵᱚ ᱵᱚᱱ ᱧᱮᱞᱟ ᱟᱛᱳ ᱚᱲᱟᱜ ᱨᱮᱱ ᱜᱤᱫᱽᱨᱟᱹ ᱠᱚ ᱯᱳᱞᱤᱭᱳ ᱨᱩᱣᱟᱹ ᱛᱮᱠᱚ ᱨᱩᱣᱟᱹᱜ ᱠᱟᱱᱟ ᱚᱱᱟ ᱯᱳᱞᱤᱭᱳ ᱨᱩᱣᱟᱹ ᱛᱮ ᱜᱤᱫᱽᱨᱟᱹ ᱠᱚ ᱨᱩᱠᱷᱭᱟᱹ ᱫᱚᱦᱚᱭ ᱞᱟᱹᱜᱤᱫ ᱵᱤᱥᱮᱥ ᱠᱤᱪᱷᱩ ᱱᱤᱭᱚᱢ ᱠᱟᱹᱱᱩᱱ ᱠᱤᱱᱛᱩ ᱟᱵᱚ ᱢᱟᱱᱟᱣ ᱵᱟᱛᱟᱣ ᱦᱩᱭᱩᱜ ᱛᱟᱵᱚᱱᱟ ᱚᱱᱟ ᱫᱚ ᱪᱮᱫ ᱞᱮᱠᱟ ᱟᱭᱳᱣᱟᱜ ᱦᱚᱲᱢᱚᱨᱮ ᱡᱚᱠᱷᱚᱱ ᱢᱤᱫᱴᱮᱱ ᱜᱤᱫᱽᱨᱟᱹᱭ ᱛᱟᱦᱮᱱ ᱠᱟᱱᱟ ᱛᱚᱠᱷᱚᱱ ᱟᱭᱳᱣᱟᱜ ᱪᱮᱛᱟᱱ ᱨᱮ ᱵᱤᱥᱮᱥ ᱱᱚᱡᱚᱨ ᱫᱚᱦᱚ ᱦᱩᱭᱩᱜᱼᱟ ᱩᱱᱤ ᱴᱷᱤᱠ ᱴᱷᱟᱠ ᱡᱚᱢ ᱧᱩ ᱥᱟᱶᱛᱮ ᱩᱱᱤᱭᱟᱜ ᱦᱚᱲᱢᱚ ᱦᱚᱸ ᱠᱤᱱᱛᱩ ᱢᱚᱡᱽ ᱛᱮ ᱫᱚᱦᱚ ᱦᱩᱭᱩᱜ ᱛᱟᱭᱟ ᱟᱵᱟᱨ ᱜᱤᱫᱽᱨᱟᱹ ᱡᱟᱱᱟᱢ ᱛᱟᱭᱚᱢ ᱦᱚᱸ ᱜᱤᱫᱽᱨᱟᱹ ᱡᱟᱛᱮ ᱯᱳᱞᱤᱭᱳ ᱴᱤᱠᱟ ᱠᱚ ᱴᱷᱤᱠ ᱴᱷᱟᱠ ᱥᱚᱢᱚᱭ ᱚᱱᱩᱥᱟᱨᱮᱭ ᱧᱟᱢ ᱚᱱᱛᱮ ᱦᱚᱸ ᱟᱵᱚ ᱠᱷᱮᱭᱟᱞ ᱫᱚᱦᱚ ᱦᱩᱭᱩᱜ ᱛᱟᱵᱚᱱᱟ ᱚᱱᱟ ᱯᱳᱞᱤᱭᱳ ᱴᱤᱠᱟ ᱧᱟᱢ ᱞᱟᱹᱜᱤᱫ ᱟᱵᱚ ᱟᱹᱛᱩ ᱨᱮᱱᱟᱝ ᱥᱟᱥᱛᱷᱚ ᱠᱮᱫᱨᱚ ᱨᱮ ᱡᱳᱜᱟᱡᱳᱜᱽ ᱫᱚᱦᱚᱭ ᱦᱩᱭᱩᱜ ᱛᱟᱵᱚᱱᱟ ᱥᱚᱢᱚᱭ ᱥᱚᱢᱚᱭ ᱟᱨ ᱚᱱᱟ ᱢᱟᱲᱟᱝ ᱦᱚᱸ ᱡᱚᱢ ᱧᱩ ᱥᱮᱱ ᱟᱵᱚ ᱠᱤᱱᱛᱩ ᱵᱤᱥᱮᱥ ᱱᱚᱡᱚᱨ ᱫᱚᱦᱚ ᱦᱩᱭᱩᱜ ᱛᱟᱵᱚᱱᱟ ᱜᱤᱫᱽᱨᱟᱹ ᱡᱟᱛᱮ ᱴᱷᱤᱠ ᱴᱷᱤᱠ ᱱᱤᱭᱚᱢᱨᱮ ᱥᱚᱴᱷᱤᱠ ᱡᱚᱢ ᱧᱩᱭ ᱧᱟᱢ ᱚᱱᱟ ᱥᱮᱱ ᱟᱵᱚ ᱡᱩᱫᱤ ᱵᱷᱟᱜᱮ ᱴᱷᱤᱠ ᱵᱚᱱ ᱢᱟᱱᱟᱣ ᱵᱟᱛᱟᱣ ᱫᱚᱦᱚᱭᱟ ᱥᱮ ᱵᱷᱟᱹᱜᱮ ᱴᱷᱤᱠ ᱵᱚᱱ ᱡᱚᱢ ᱧᱩ ᱦᱚᱪᱚ ᱠᱚᱣᱟ ᱛᱟᱦᱞᱮ ᱠᱷᱟᱱᱜᱮ ᱟᱵᱚ ᱟᱛᱳ ᱚᱲᱟᱜ ᱨᱮᱱ ᱜᱤᱫᱽᱨᱟᱹ ᱡᱟᱦᱟᱸᱭ ᱫᱚ ᱯᱳᱞᱤᱭᱳ ᱨᱩᱜᱤ ᱨᱩᱣᱟᱹ ᱛᱮᱠᱚ ᱨᱩᱣᱟᱹᱜ ᱠᱟᱱᱟ ᱩᱱᱠᱩ ᱟᱵᱚ ᱵᱚᱱ ᱨᱩᱠᱷᱭᱟᱹ ᱫᱟᱲᱮᱭᱟᱠᱚᱣᱟ ᱱᱚᱝᱠᱟ ᱠᱤᱪᱷᱩ ᱱᱤᱭᱚᱢ ᱯᱟᱞᱚᱱ ᱤᱫᱤ ᱞᱮᱠᱷᱟᱱ ᱜᱮ ᱟᱛᱳ ᱚᱲᱟᱜ ᱨᱮᱱ ᱜᱤᱫᱽᱨᱟᱹ ᱫᱚ ᱯᱳᱞᱤᱭᱳ ᱠᱷᱚᱱ ᱵᱚᱱ ᱵᱟᱧᱪᱟᱣ ᱫᱟᱲᱮᱭᱟᱠᱚᱣᱟ